ᱟᱨ ᱢᱤᱫᱴᱟᱝ ᱚᱱᱠᱟᱜᱮ ᱨᱩ ᱢᱮᱱᱟᱜᱼᱟ ᱨᱩ ᱠᱟᱛᱮᱫ ᱫᱟᱠᱟ ᱯᱚᱴᱚᱢ ᱠᱟᱛᱮᱞᱮ ᱪᱟᱞᱟᱣᱮᱱᱟ ᱛᱟᱨᱢᱟᱱᱮ ᱫᱟᱠᱟ ᱫᱚ ᱟᱨᱟᱜ ᱮᱱᱟ ᱟᱨᱟᱜ ᱠᱟᱛᱮᱫ ᱦᱚᱸ ᱵᱩᱨᱩ ᱥᱮᱸᱫᱽᱨᱟ ᱨᱟᱠᱟᱵ ᱮᱱᱟᱞᱮ ᱛᱟᱭᱚᱢ ᱢᱤᱫᱴᱟᱱ ᱵᱚᱭᱦᱟ ᱢᱮᱛᱟᱭ ᱠᱟᱱᱟᱭ ᱮ ᱵᱚᱭᱦᱟ ᱟᱢᱫᱚ ᱨᱩᱣᱟᱹᱲ ᱢᱮ ᱚᱲᱟᱜ ᱟᱞᱚᱢ ᱥᱮᱸᱫᱽᱨᱟᱭᱟ ᱟᱨ ᱩᱱᱤ ᱠᱟᱛᱷᱟ ᱨᱮ ᱵᱟᱭ ᱟᱸᱡᱚᱢ ᱞᱮᱜᱼᱟ ᱚᱱᱠᱟ ᱫᱚ ᱵᱟᱭ ᱟᱸᱡᱚᱢ ᱠᱷᱟᱹᱛᱤᱨ ᱛᱮ ᱛᱟᱦᱮ ᱨᱟᱠᱟᱵ ᱮᱱᱟ ᱨᱟᱠᱟᱵ ᱠᱟᱛᱮᱫ ᱛᱟᱲᱟᱜ ᱮᱱᱟ ᱛᱟᱲᱟᱜ ᱠᱟᱛᱮᱫ ᱦᱟᱱᱛᱮ ᱟᱡ ᱯᱟᱥᱴᱟ ᱫᱚ ᱢᱟᱨᱟᱝ ᱵᱚᱭᱦᱟ ᱢᱮᱱᱟᱭᱟ ᱟᱨ ᱩᱱᱤ ᱛᱟᱭᱚᱢ ᱫᱚ ᱦᱩᱰᱤᱧ ᱵᱚᱭᱦᱟ ᱢᱮᱱᱟᱭᱟ ᱚᱱᱠᱟᱛᱮ ᱩᱱᱤ ᱫᱚ ᱥᱟᱨ ᱵᱟᱡᱟᱣ ᱮᱱᱟᱭ ᱥᱟᱨ ᱵᱟᱡᱟᱣ ᱠᱟᱛᱮᱫ ᱛᱟᱭᱱᱚᱢ ᱞᱟᱯᱷᱟᱨ ᱞᱟᱯᱷᱟᱨ ᱠᱚ ᱟᱹᱜᱩ ᱠᱮᱫᱮᱭᱟ ᱩᱱᱤ ᱫᱚ ᱟᱫᱚ ᱟᱹᱜᱩ ᱠᱮᱫᱮ ᱠᱷᱟᱱ ᱥᱟᱦᱟᱱ ᱨᱮᱠᱚ ᱫᱚᱦᱚ ᱠᱮᱫᱮᱭᱟ ᱫᱚᱦᱚ ᱠᱟᱛᱮᱫ ᱨᱟᱠᱟᱵ ᱮᱱᱟᱭ ᱟᱨ ᱦᱚᱠᱚ ᱥᱮᱸᱫᱽᱨᱟ ᱠᱮᱜᱼᱟ ᱥᱮᱸᱫᱽᱨᱟ ᱠᱮᱫ ᱛᱟᱭᱚᱢ ᱢᱟᱨᱟᱜ ᱠᱚ ᱜᱚᱡ ᱵᱟᱲᱟᱭᱮᱱᱟ ᱜᱚᱡ ᱠᱮᱫᱮᱭᱟᱞᱮ ᱟᱨ ᱥᱩᱠᱨᱤ ᱦᱚᱸᱞᱮ ᱜᱚᱡ ᱠᱮᱫᱮᱭᱟᱞᱮ ᱟᱨ ᱚᱱᱠᱟ ᱠᱩᱞᱟᱹᱭ ᱠᱚᱦᱚᱸᱞᱮ ᱜᱚᱡ ᱵᱟᱲᱟ ᱠᱮᱫ ᱠᱚᱣᱟ ᱛᱟᱭᱚᱢ ᱫᱚ ᱟᱞᱮ ᱦᱚᱸ ᱚᱸᱰᱮ ᱥᱮᱸᱫᱽᱨᱟ ᱠᱮᱜᱼᱟ ᱞᱮ ᱜᱳᱴᱟ ᱵᱩᱨᱩ ᱥᱮᱸᱫᱽᱨᱟ ᱵᱟᱲᱟ ᱠᱟᱛᱮᱫ ᱚᱱᱠᱟ ᱞᱮ ᱥᱮᱸᱫᱽᱨᱟ ᱵᱟᱲᱟ ᱠᱮᱜᱼᱟ ᱞᱮ ᱫᱚᱞᱢᱟ ᱵᱩᱨᱩ ᱥᱮᱸᱫᱽᱨᱟ ᱞᱮ ᱪᱟᱞᱟᱣ ᱞᱮᱱ ᱛᱟᱦᱮᱸᱫ ᱚᱱᱟ ᱵᱩᱨᱩ ᱥᱮᱸᱫᱽᱨᱟᱹ ᱞᱮ ᱪᱟᱞᱟᱣᱮᱱ ᱜᱮ ᱛᱟᱭᱚᱢ ᱫᱚ ᱚᱱᱠᱟ ᱞᱮ ᱨᱩᱣᱟᱹᱲ ᱦᱮᱡ ᱮᱱᱟᱞᱮ